ᱟᱪᱪᱷᱟ ᱢᱚᱧᱡᱩᱨᱤ ᱢᱩᱨᱢᱩ ᱛᱳ ᱛᱤᱨᱞᱟᱹ ᱠᱚ ᱪᱮᱫ ᱠᱚ ᱠᱟᱹᱢᱤ ᱠᱟᱥᱱᱤᱭᱟ ᱚᱱᱟ ᱠᱚ ᱤᱫᱤ ᱠᱟᱛᱮᱫ ᱠᱟᱹᱴᱤᱡ ᱞᱟᱹᱭᱟᱹᱧ ᱢᱮᱥᱮ ᱟᱪᱪᱷᱟ ᱜᱚᱝᱠᱮ ᱛᱤᱨᱞᱟᱹ ᱠᱚ ᱠᱟᱹᱢᱤ ᱵᱟᱠᱷᱟᱨᱟ ᱛᱮᱫᱚ ᱛᱤᱨᱞᱟᱹ ᱢᱟ ᱥᱟᱱᱟᱢᱟᱜ ᱜᱮᱠᱚ ᱠᱟᱹᱢᱤ ᱥᱮᱛᱟᱜ ᱛᱚᱨᱟ ᱵᱮᱨᱮᱫ ᱠᱟᱛᱮ ᱛᱤᱨᱞᱟᱹ ᱠᱚᱠᱚ ᱢᱟᱹᱰᱚᱞᱤᱭᱟ ᱥᱮ ᱚᱱᱟ ᱢᱟᱹᱰᱳᱞᱤ ᱠᱟᱛᱮᱫ ᱜᱮ ᱵᱟᱝᱢᱟ ᱥᱮᱛᱟᱜᱚᱜᱼᱟ ᱚᱱᱠᱟ ᱜᱮ ᱚᱲᱟᱜ ᱨᱮᱭᱟᱜ ᱥᱟᱱᱟᱢᱟᱜ ᱠᱟᱹᱢᱤ ᱜᱮᱠᱚ ᱠᱟᱹᱢᱤᱭᱟ ᱟᱨ ᱱᱮᱛᱟᱨ ᱢᱟ ᱥᱳᱢᱳᱭ ᱥᱟᱶ ᱥᱟᱶᱛᱮ ᱟᱵᱚ ᱥᱟᱢᱟᱡ ᱨᱮᱱ ᱛᱤᱨᱞᱟᱹ ᱠᱚᱦᱚᱸ ᱠᱚ ᱚᱞᱚᱜ ᱯᱟᱲᱦᱟᱜ ᱠᱟᱱᱟ ᱥᱮ ᱟᱨᱚ ᱟᱭᱢᱟ ᱞᱮᱠᱟ ᱛᱮᱠᱚ ᱩᱛᱱᱟᱹᱜ ᱠᱟᱱᱟ ᱥᱮ ᱪᱮᱛᱟᱱ ᱪᱮᱛᱟᱱ ᱯᱚᱫ ᱨᱮᱠᱚ ᱠᱟᱹᱢᱤ ᱡᱚᱝ ᱠᱟᱱᱟ ᱥᱮ ᱰᱟᱠᱛᱟᱨ ᱤᱧᱡᱤᱱᱤᱭᱟ ᱠᱚᱠᱚ ᱵᱮᱱᱟᱜ ᱠᱟᱱᱟ ᱟᱨᱦᱚᱸ ᱚᱱᱟ ᱥᱟᱶᱛᱮ ᱚᱲᱟᱜ ᱨᱮᱱ ᱦᱚᱲ ᱥᱮ ᱱᱤᱡᱮᱨ ᱨᱮᱱ ᱜᱤᱫᱽᱨᱟᱹ ᱠᱚᱦᱚᱸ ᱠᱚ ᱧᱮᱞ ᱥᱟᱢᱴᱟᱣᱮᱫᱟ ᱠᱚᱣᱟ ᱟᱨ ᱱᱤᱡᱮᱨᱟᱜ ᱥᱚᱢᱟᱡ ᱨᱮᱭᱟᱜ ᱦᱚᱠᱚ ᱠᱟᱹᱢᱤᱭᱮᱫᱟ